ᱦᱮᱞᱳ ᱦᱮᱸ ᱥᱩᱞᱮᱠᱷᱟ ᱢᱟᱹᱭᱮᱢ ᱞᱟᱹᱭᱮᱜᱼᱟ ᱟᱪᱪᱷᱟ ᱤᱧ ᱫᱚ ᱯᱷᱩᱴᱵᱚᱞ ᱠᱳᱪᱤᱧ ᱢᱮᱱᱮᱫ ᱛᱟᱦᱮᱱ ᱧᱩᱛᱩᱢ ᱫᱚ ᱥᱳᱢᱱᱟᱛᱷ ᱦᱮᱢᱵᱨᱚᱢ ᱠᱟᱱ ᱛᱤᱧᱟᱹ ᱟᱯᱮ ᱚᱸᱰᱮ ᱯᱷᱩᱴᱵᱚᱞ ᱯᱮ ᱠᱷᱮᱹᱞ ᱵᱟᱲᱟᱭ ᱜᱮᱭᱟ ᱡᱟᱹᱱᱤᱡ ᱵᱟᱝ ᱟᱯᱮᱭᱟᱜ ᱯᱷᱩᱴᱵᱚᱞ ᱴᱤᱢ ᱦᱚᱸ ᱢᱮᱱᱟᱜ ᱠᱟᱜ ᱛᱟᱯᱮᱭᱟ ᱟᱫᱚ ᱛᱟᱦᱞᱮ ᱤᱧ ᱟᱯᱮ ᱚᱸᱰᱤᱧ ᱪᱟᱞᱟᱜᱼᱟ ᱛᱚ ᱟᱯᱮ ᱚᱸᱰᱮ ᱡᱩᱫᱤ ᱯᱷᱩᱴᱵᱚᱞ ᱠᱳᱪᱤᱧ ᱮᱢᱟᱯᱮᱭᱟ ᱟᱯᱮᱭᱟᱜ ᱠᱳᱱᱳ ᱚᱥᱩᱵᱤᱛᱟ ᱛᱚ ᱵᱟ ᱱᱩᱜ ᱠᱟᱜᱼᱟ ᱦᱮᱸ ᱛᱚ ᱪᱮᱫᱟᱜ ᱥᱮ ᱟᱯᱮ ᱡᱩᱫᱤ ᱚᱸᱰᱮ ᱯᱷᱩᱴᱵᱚᱞ ᱠᱳᱪᱤᱝᱤᱧ ᱮᱢᱟᱯᱮᱭᱟ ᱛᱚ ᱠᱳᱪᱤᱝ ᱥᱟᱶᱼᱥᱟᱶᱛᱮ ᱟᱯᱮᱭᱟᱜ ᱠᱷᱚᱨᱪᱟ ᱡᱮᱢᱚᱱ ᱵᱩᱴ ᱡᱟᱨᱥᱤ ᱟᱨ ᱪᱟᱞᱟᱜ ᱦᱤᱡᱩᱜ ᱡᱟᱦᱟᱸ ᱠᱚᱨᱮ ᱡᱩᱫᱤ ᱯᱷᱩᱴᱵᱚᱞ ᱢᱮᱪ ᱛᱟᱦᱮᱱᱟ ᱚᱱᱟ ᱨᱮᱱᱟᱜ ᱪᱟᱞᱟᱜ ᱦᱤᱡᱩᱜ ᱠᱷᱚᱨᱪᱟ ᱥᱟᱱᱟᱢᱟᱜ ᱟᱯᱮᱭᱟᱜ ᱤᱧ ᱵᱚᱦᱚᱱ ᱛᱟᱯᱮᱭᱟ ᱟᱨ ᱥᱚᱯᱛᱟᱦᱚ ᱨᱮ ᱠᱚᱢ ᱥᱮ ᱠᱚᱢ ᱵᱟᱨ ᱫᱤᱱ ᱨᱚᱵᱤᱵᱟᱨ ᱠᱤ ᱟᱯᱮ ᱡᱟᱦᱟᱸᱴᱟᱜ ᱫᱤᱱ ᱯᱮ ᱜᱚᱴᱟᱭᱟ ᱚᱱᱟᱴᱟᱜ ᱫᱤᱱ ᱨᱮᱜᱮ ᱟᱯᱮᱧ ᱠᱳᱪᱤᱝ ᱯᱮᱭᱟ ᱟᱯᱮ ᱛᱟᱦᱞᱮ ᱚᱱᱟ ᱞᱟᱹᱜᱤᱫ ᱛᱮ ᱨᱟᱹᱡᱤ ᱯᱮ ᱛᱟᱦᱮᱱ ᱠᱟᱱᱟ ᱟᱯᱮ ᱟᱯᱮ ᱟᱯᱮ ᱪᱮᱫᱞᱮᱠᱟ ᱯᱮ ᱴᱟᱭᱤᱢᱚᱜᱼᱟ ᱡᱩᱫᱤ ᱯᱮ ᱢᱮᱱᱟ ᱥᱮᱛᱟᱜ ᱵᱮᱲᱟ ᱛᱚ ᱥᱮᱛᱟᱜ ᱵᱮᱲᱟ ᱜᱮ ᱡᱩᱫᱤ ᱯᱮ ᱢᱮᱱᱟ ᱟᱭᱩᱵ ᱫᱷᱟᱹᱨᱤᱡ ᱛᱚ ᱟᱭᱩᱵ ᱫᱷᱟᱹᱨᱤᱡ ᱜᱤᱧ ᱠᱳᱪᱤᱝ ᱯᱮᱭᱟ ᱟᱯᱮ ᱡᱟᱦᱟᱸ ᱛᱤᱱᱟᱹᱜ ᱟᱯᱮ ᱡᱟᱦᱟᱸᱴᱟᱜ ᱴᱟᱭᱤᱢ ᱨᱮ ᱥᱚᱴᱷᱤᱠ ᱯᱮ ᱵᱩᱡᱷᱟᱹᱣᱟ ᱚᱱᱟ ᱴᱟᱭᱤᱢ ᱨᱮᱜᱮ ᱟᱯᱮᱧ ᱪᱟᱞᱟᱣ ᱠᱟᱛᱮᱧ ᱠᱳᱪᱤᱝ ᱯᱮᱭᱟ ᱦᱩᱸ ᱠᱚᱢ ᱥᱮ ᱠᱚᱢ ᱟᱯᱮ ᱫᱚ ᱠᱳᱪᱤᱝ ᱞᱟᱹᱜᱤᱫ ᱛᱮ ᱛᱤᱱ ᱠᱷᱚᱱ ᱪᱟᱨ ᱜᱷᱚᱱᱴᱟ ᱴᱟᱭᱤᱢ ᱮᱢ ᱞᱟᱜᱟᱣ ᱯᱮᱭᱟ ᱟᱯ ᱡᱚᱛᱚᱧ ᱥᱮᱬᱟ ᱫᱟᱲᱮᱣᱟᱯᱮ ᱢᱤᱫ ᱫᱤᱱ ᱛᱮ ᱠᱚᱢ ᱥᱮ ᱠᱚᱢ ᱩᱸ ᱦᱚᱸ ᱦᱚᱸ ᱦᱚᱸ ᱦᱩᱸ ᱦᱩᱸ ᱦᱩᱸ ᱦᱩᱸ ᱟᱪᱪᱷᱟ ᱴᱷᱤᱠᱜᱮᱭᱟ ᱟᱯᱮ ᱦᱟᱸᱜ ᱞᱟᱹᱭᱟᱜ ᱢᱤᱭᱟᱹᱧ ᱛᱚ ᱟᱯᱮ ᱦᱟᱸᱜ ᱥᱟᱱᱟᱢ ᱦᱚᱲ ᱫᱩᱲᱩᱵ ᱠᱟᱛᱮ ᱥᱟᱱᱟᱢ ᱦᱚᱲ ᱢᱤᱫ ᱫᱷᱟᱣ ᱟᱞᱳᱪᱚᱱᱟᱜ ᱯᱮ ᱟᱨ ᱟᱞᱳᱪᱚᱱᱟ ᱠᱟᱛᱮ ᱫᱩᱲᱩᱵ ᱯᱟᱱᱛᱮ ᱠᱟᱛᱮ ᱞᱟᱹᱭᱟᱠᱚ ᱢᱮ ᱡᱮ ᱱᱚᱝᱠᱟ ᱚᱝᱠᱟ ᱢᱤᱫᱴᱤᱡ ᱟᱞᱮ ᱠᱳᱪᱤᱝᱮ ᱦᱤᱡᱩᱜ ᱞᱟᱹᱜᱤᱫᱚᱜ ᱠᱟᱱᱟᱭ ᱛᱚ ᱩᱱᱠᱩ ᱥᱟᱶᱛᱮ ᱟᱞᱳᱪᱚᱱᱟ ᱠᱟᱛᱮ ᱯᱷᱚᱭᱥᱚᱞᱟᱭ ᱯᱮ ᱟᱨ ᱯᱷᱚᱭᱥᱚᱞᱟ ᱠᱟᱛᱮ ᱤᱧ ᱞᱟᱹᱭᱤᱧ ᱯᱮ ᱟᱨ ᱚᱱᱟ ᱦᱤᱥᱟᱹᱵᱽ ᱛᱮ ᱟᱯᱮ ᱫᱤᱱ ᱜᱚᱴᱟᱭ ᱯᱮ ᱟᱨ ᱚᱱᱟ ᱦᱤᱥᱟᱹᱵᱽ ᱛᱮ ᱟᱯᱮ ᱚᱠᱟ ᱫᱤᱱ ᱯᱮ ᱜᱚᱴᱟᱭ ᱚᱱᱟ ᱫᱤᱱ ᱨᱮᱜᱮ ᱟᱯᱮ ᱤᱧ ᱠᱳᱪᱤᱝ ᱞᱟᱹᱜᱤᱫ ᱛᱤᱧ ᱪᱟᱞᱟᱼᱟ ᱦᱩᱸ ᱚᱱᱟᱜᱮ ᱚᱱᱟ ᱜᱮᱠᱚ ᱢᱮᱱᱟ ᱟᱪᱪᱷᱟ ᱛᱟᱦᱞᱮ ᱛᱟᱦᱞᱮ ᱴᱤᱠ ᱜᱮᱭᱟ ᱠᱳᱱᱳ ᱵᱮᱯᱟᱨ ᱵᱟ ᱱᱩᱜ ᱠᱟᱫᱟ ᱠᱚᱭᱮᱠ ᱫᱤᱱ ᱢᱚᱫᱽᱫᱷᱮ ᱜᱮ ᱯᱚᱨᱮᱨ ᱥᱚᱯᱛᱟᱦᱚ ᱠᱷᱚᱱ ᱜᱤᱧ ᱪᱟᱞᱟᱜᱼᱟ ᱦᱮᱸ ᱯᱚᱨᱮᱨ ᱥᱚᱯᱛᱟᱦᱚ ᱠᱷᱚᱱ ᱜᱮ ᱛᱟᱦᱞᱮᱧ ᱪᱟᱞᱟᱜᱼᱟ ᱦᱩᱸ ᱦᱩᱸ ᱦᱩᱸ ᱴᱷᱤᱠ ᱟᱪᱷᱮ ᱛᱟᱦᱞᱮ ᱦᱮᱸ ᱦᱩᱸ ᱦᱩᱸ